ᱱᱟᱜᱟᱢ ᱪᱟᱨᱪᱟ ᱫᱚ ᱟᱹᱰᱤ ᱞᱟᱹᱠᱛᱤᱭᱟᱱ ᱜᱮᱭᱟ ᱱᱟᱜᱟᱢ ᱪᱟᱨᱪᱟ ᱞᱮᱠᱷᱟᱱ ᱱᱟᱜᱟᱢ ᱟᱱᱟᱝ ᱡᱚᱛᱚᱣᱟᱜ ᱮᱢ ᱵᱟᱰᱟᱭ ᱫᱟᱲᱮᱭᱟᱜᱼᱟ ᱥᱮᱫᱟᱭᱟᱜ ᱱᱟᱜᱟᱢ ᱨᱮ ᱪᱮᱫ ᱪᱮᱫ ᱦᱩᱭ ᱞᱮᱱᱟ ᱚᱱᱟ ᱠᱚᱢ ᱵᱟᱲᱟᱭ ᱫᱟᱲᱮᱭᱟᱜᱼᱟ ᱚᱱᱟᱛᱮ ᱱᱟᱜᱟᱢ ᱨᱮᱱᱟᱜ ᱪᱟᱨᱪᱟ ᱫᱚ ᱟᱹᱰᱤ ᱡᱚᱨᱩᱲ ᱜᱮᱭᱟ ᱡᱟᱦᱟᱸᱭ ᱠᱚ ᱱᱟᱜᱟᱢ ᱪᱟᱨᱪᱟ ᱨᱮᱠᱚ ᱥᱮᱞᱮᱫᱚᱜᱼᱟ ᱩᱱᱠᱩ ᱫᱚ ᱚᱱᱟ ᱨᱮᱱᱟᱜ ᱡᱚᱛᱚᱣᱟᱜ ᱠᱚ ᱵᱟᱲᱟᱭ ᱵᱩᱡᱷᱟᱹᱣ ᱫᱟᱲᱮᱭᱟᱜᱼᱟ ᱱᱟᱜᱟᱢ

ᱡᱟᱦᱟᱸ ᱜᱮ ᱜᱷᱚᱴᱚᱱ ᱠᱚ ᱜᱷᱚᱴᱟᱣ ᱟᱠᱟᱱ ᱚᱱᱟ ᱠᱚ ᱵᱟᱰᱟᱭ ᱞᱟᱹᱜᱤᱫ ᱛᱮᱫᱚ ᱱᱟᱜᱟᱢ ᱩᱱᱠᱩ ᱦᱟᱯᱲᱟᱢ ᱠᱚᱣᱟᱜ ᱡᱟᱦᱟᱸ ᱛᱤᱱᱟᱹᱜ ᱥᱮᱫᱟᱭ ᱦᱟᱯᱲᱟᱢ ᱠᱚᱠᱚ ᱚᱞ ᱛᱚᱞ ᱟᱠᱟᱫ ᱱᱟᱜᱟᱢ ᱨᱮ ᱚᱞ ᱟᱠᱟᱱ ᱚᱱᱟ ᱠᱚ ᱵᱟᱲᱟᱭ ᱞᱟᱹᱜᱤᱫ ᱛᱮᱠᱷᱟᱱ ᱫᱚ ᱱᱟᱜᱟᱢ ᱪᱟᱨᱪᱟ ᱫᱚ ᱟᱹᱰᱤ ᱜᱮ ᱡᱟᱹᱨᱩᱲᱟ ᱚᱱᱟᱛᱮ ᱥᱟᱱᱟᱢ ᱠᱚ ᱱᱟᱜᱟᱢ ᱪᱟᱨᱪᱟ ᱨᱮ ᱥᱮᱞᱮᱫᱚᱜ

ᱵᱷᱟᱹᱜᱤ ᱜᱮᱭᱟ